ᱦᱮᱞᱳ ᱰᱨᱟᱭᱵᱷᱟᱨ ᱥᱮ ᱠᱮᱵᱽ ᱮᱡᱮᱱᱥᱤ ᱠᱟᱱᱟᱢ ᱩᱱᱟᱹᱜ ᱦᱤᱡᱩᱜ ᱪᱮᱫᱟᱜ ᱵᱤᱞᱟᱹᱢᱚᱜ ᱠᱟᱱᱟ ᱩᱱᱟᱹᱜ ᱫᱮᱨᱤ ᱞᱮᱠᱷᱟᱱ ᱪᱤᱠᱟᱹᱛᱮ ᱦᱩᱭᱩᱜᱼᱟ ᱩᱱᱟᱹᱜ ᱫᱮᱨᱤ ᱚᱱᱟ ᱠᱷᱚᱱᱟᱜᱛᱮ ᱤᱧ ᱚᱱᱟ ᱠᱮᱵᱽᱤᱧ ᱠᱮᱱᱥᱮᱞᱮᱫ ᱠᱟᱱᱟ ᱟᱢ ᱵᱟᱝ ᱦᱤᱡᱩᱜ ᱦᱩᱭᱩᱜ ᱛᱟᱢᱟ ᱤᱧ ᱤᱧᱞᱮᱠᱟ ᱛᱮᱜᱮ ᱱᱟᱦᱟᱜᱤᱧ ᱪᱟᱞᱟᱜᱼᱟ